ᱤᱧ ᱥᱤᱱᱮᱢᱟᱧ ᱧᱮᱞ ᱟᱠᱟᱜᱼᱟ ᱥᱮ ᱥᱮᱨᱮᱧ ᱤᱧ ᱟᱸᱡᱚᱢ ᱟᱠᱟᱜᱼᱟ ᱟᱸᱡᱚᱢ ᱠᱟᱛᱮᱫ ᱟᱹᱰᱤ ᱨᱟᱹᱥᱠᱟᱹᱧ ᱟᱹᱭᱠᱟᱹᱣᱟ ᱟᱹᱰᱤ ᱱᱟᱯᱟᱭᱤᱧ ᱟᱸᱡᱚᱢ ᱠᱟᱛᱤᱧ ᱵᱩᱡᱷᱟᱹᱣᱟ ᱡᱮᱢᱚᱱ ᱪᱤᱛᱟᱹᱨ ᱟᱨ ᱥᱤᱱᱮᱢᱟ ᱦᱚᱸ ᱠᱚᱨᱮ ᱡᱚᱛᱚ ᱠᱚᱜᱤᱧ ᱧᱮᱞ ᱠᱟᱜᱼᱟ ᱨᱟᱹᱥᱠᱟᱹ ᱜᱤᱧ ᱵᱩᱡᱷᱟᱹᱣᱟ ᱥᱤᱱᱮᱢᱟ ᱡᱮᱢᱚᱱ ᱥᱟᱹᱜᱟᱹᱭ ᱟᱹᱰᱤ ᱱᱟᱯᱟᱭ ᱠᱚ ᱩᱫᱩᱜ ᱥᱚᱫᱚᱨ ᱟᱠᱟᱜᱼᱟ ᱯᱟᱴᱷᱚᱠ ᱢᱮᱱᱟᱭᱟ ᱞᱚᱠᱠᱷᱚᱱ ᱥᱚᱨᱮᱱ ᱯᱟᱴᱷᱚᱠᱤᱭᱟᱹ ᱟᱦᱞᱟ ᱴᱩᱰᱩ ᱟᱹᱰᱤ ᱱᱟᱯᱟᱭ ᱠᱤᱱ ᱩᱫᱩᱜ ᱟᱠᱟᱫᱟ ᱟᱹᱰᱤ ᱨᱟᱹᱥᱠᱟᱹᱧ ᱵᱩᱡᱷᱟᱹᱣ ᱟᱠᱟᱫᱟ ᱧᱮᱞ ᱠᱟᱛᱮᱫ ᱡᱮᱢᱚᱱ ᱥᱮᱨᱮᱧ ᱠᱚᱦᱚᱸ ᱟᱹᱰᱤ ᱪᱮᱴᱷᱟᱭ ᱥᱮᱨᱮᱧ ᱠᱟᱜᱼᱟ ᱵᱚᱥᱮᱱ ᱢᱩᱨᱢᱩ ᱵᱚᱸᱜᱟ ᱛᱟᱞᱟ ᱟᱠᱟᱱ ᱨᱮᱦᱚᱸᱭ ᱥᱮᱨᱮᱧ ᱦᱚᱴᱚ ᱟᱠᱟᱫᱟᱭ ᱟᱸᱡᱚᱢ ᱠᱟᱛᱮᱫ ᱟᱹᱰᱤ ᱨᱟᱹᱥᱠᱟᱹᱧ ᱵᱩᱡᱷᱟᱹᱣᱟ